ᱟᱹᱛᱩ ᱟᱠᱷᱲᱟ ᱨᱮᱢ ᱟᱹᱛᱩ ᱨᱮ ᱫᱚᱥ ᱡᱚᱱᱟᱜ ᱢᱚᱬᱮ ᱠᱚ ᱥᱳᱞᱳ ᱟᱱᱟ ᱦᱚᱲ ᱛᱮᱜᱮ ᱠᱚ ᱵᱤᱪᱟᱹᱨ ᱟᱪᱟᱨᱟ ᱡᱮ ᱢᱤᱫ ᱦᱚᱲᱮ ᱵᱟᱹᱲᱤᱡ ᱞᱮᱠᱷᱟᱱ ᱩᱱᱤ ᱚᱠᱟ ᱞᱮᱠᱟ ᱠᱟᱛᱮᱫ ᱢᱚᱡᱮ ᱦᱩᱭᱩᱜᱼᱟ ᱥᱮ ᱵᱟᱹᱲᱤᱡᱮ ᱦᱩᱭᱩᱜᱼᱟ ᱱᱚᱣᱟ ᱠᱚ ᱤᱭᱟᱹ ᱠᱟᱛᱮᱫ ᱜᱮᱠᱚ ᱥᱟᱞᱟ ᱜᱚᱴᱟᱭᱟ ᱟᱹᱛᱩ ᱢᱚᱬᱮ ᱦᱚᱲ ᱡᱮᱢᱚᱱ ᱱᱚᱝᱠᱟ ᱵᱤᱪᱟᱹᱨ ᱢᱮᱱᱟᱜᱼᱟ ᱡᱮ ᱜᱚᱜᱚ ᱦᱚᱲᱮ ᱵᱟᱹᱲᱤᱡ ᱞᱮᱠᱷᱟᱱ ᱫᱚ ᱱᱚᱝᱠᱟ ᱵᱤᱪᱟᱹᱨ ᱢᱮᱱᱟᱜᱼᱟ ᱡᱮ ᱦᱟᱱᱛᱮ ᱪᱟᱯ ᱦᱩᱭᱩᱜᱼᱟ ᱡᱮ ᱱᱚᱝᱠᱟ ᱤᱭᱟᱹ ᱢᱮᱱᱟᱜᱼᱟ ᱟᱨᱚ ᱟᱹᱛᱩ ᱢᱚᱬᱮ ᱦᱚᱲ ᱜᱮᱠᱚ ᱢᱟᱹᱡᱷᱤ ᱦᱟᱲᱟᱢ ᱯᱟᱨᱟᱱᱤᱠ ᱡᱚᱜᱽ ᱯᱟᱨᱟᱱᱤᱠ ᱡᱚᱜᱽ ᱢᱟᱹᱡᱷᱤ ᱱᱩᱠᱩ ᱠᱚ ᱛᱮᱜᱮ ᱠᱚ ᱵᱤᱪᱟᱹᱨ ᱟᱪᱟᱨ ᱠᱚ ᱞᱟᱦᱟ ᱤᱫᱤᱭ ᱛᱟᱵᱚᱱᱟ ᱱᱤᱭᱟᱹ ᱤᱭᱟᱹ ᱜᱮ ᱟᱨᱦᱚᱸ ᱤᱭᱟᱹᱜᱼᱟ ᱡᱮᱢᱚᱱ ᱟᱹᱛᱩ ᱫᱚᱥ ᱢᱚᱬᱮ ᱦᱚᱲ ᱜᱮ ᱱᱚᱣᱟ ᱠᱚᱫᱚ ᱠᱚ ᱥᱟᱞᱟ ᱜᱚᱴᱟᱭᱮᱫ ᱛᱟᱵᱚᱱᱟ